ᱟᱞᱮ ᱴᱚᱴᱷᱟ ᱨᱮᱫᱚ ᱵᱮᱥᱤᱨ ᱵᱷᱟᱜᱽ ᱯᱷᱩᱴᱵᱚᱞ ᱠᱷᱮᱞ ᱜᱮ ᱦᱩᱭᱩᱜᱼᱟ ᱯᱚᱱᱚᱛ ᱨᱮᱭᱟᱜ ᱠᱷᱮᱞ ᱥᱚᱸᱜᱮ ᱫᱚ ᱱᱚᱣᱟ ᱜᱮ ᱵᱷᱮᱜᱟᱨ ᱢᱮᱱᱟᱜᱼᱟ ᱯᱚᱱᱚᱛ ᱨᱮ ᱡᱮᱜᱩᱞᱟᱹ ᱯᱞᱮᱭᱟᱨ ᱠᱚ ᱠᱷᱮᱞ ᱫᱟ ᱩᱱᱠᱩ ᱯᱞᱮᱭᱟᱨ ᱫᱚ ᱵᱷᱟᱜᱮ ᱴᱟᱠᱟ ᱯᱩᱭᱥᱟᱹ ᱠᱚ ᱧᱟᱢ ᱫᱟ ᱮᱵᱚᱝ ᱵᱷᱟᱜᱮ ᱠᱳᱪᱤᱝ ᱠᱚ ᱧᱟᱢ ᱫᱟ ᱠᱳᱪᱤᱝ ᱥᱮᱱᱴᱟᱨ ᱨᱮ ᱛᱟᱦᱮᱸ ᱠᱟᱛᱮᱫ ᱚᱸᱰᱮ ᱠᱚ ᱯᱨᱮᱠᱴᱤᱥᱚᱜ ᱠᱟᱱᱟ ᱥᱮᱛᱟᱜ ᱟ ᱭᱩᱵ ᱵᱷᱟᱜᱮ ᱠᱳᱪᱤᱝ ᱢᱟᱥᱴᱟᱨ ᱠᱚ ᱠᱳᱪᱤᱝᱮᱫ ᱠᱚᱣᱟ ᱚᱠᱟ ᱞᱮᱠᱟᱛᱮ ᱩᱝᱠᱩ ᱫᱚ ᱵᱷᱟᱜᱮ ᱠᱚ ᱠᱷᱮᱞ ᱫᱟ ᱥᱮ ᱵᱷᱟᱜᱮ ᱡᱟᱭᱜᱟ ᱨᱮ ᱢᱮᱱᱟᱜ ᱠᱚᱣᱟ ᱟᱨ ᱟᱞᱮ ᱱᱤᱭᱟᱹ ᱠᱚᱨᱮ ᱴᱚᱴᱷᱟ ᱨᱮᱱ ᱯᱞᱮᱭᱟᱨ ᱠᱚᱫᱚ ᱠᱷᱮᱞ ᱫᱚ ᱵᱷᱟᱜᱮ ᱠᱚ ᱠᱷᱮᱞᱟ ᱠᱤᱱᱛᱩ ᱩᱱᱠᱩ ᱫᱚ ᱴᱟᱠᱟ ᱯᱚᱭᱥᱟ ᱵᱟᱠᱚ ᱧᱟᱢᱫᱟ ᱥᱮᱨᱚᱠᱚᱢ ᱡᱮ ᱨᱚᱠᱚᱢ ᱯᱮᱠᱴᱤᱥ ᱡᱟᱜᱟ ᱵᱟᱹᱱᱩᱜᱼᱟ ᱮᱵᱚᱝ ᱠᱳᱪᱤᱝ ᱥᱮᱱᱴᱟᱨ ᱵᱟᱹᱱᱩᱜᱼᱟ ᱥᱮᱨᱚᱠᱚᱢ ᱚᱱᱟᱛᱮ ᱠᱳᱪ ᱠᱚᱦᱚᱸ ᱵᱟᱹᱱᱩᱜ ᱠᱚᱣᱟ ᱥᱮᱨᱚᱠᱚᱢ ᱵᱷᱟᱜᱮ ᱠᱳᱪᱤᱝ ᱞᱟᱹᱜᱤᱫ ᱡᱩᱫᱤ ᱱᱩᱠᱩ ᱦᱚᱸ ᱴᱟᱠᱟ ᱯᱚᱭᱥᱟ ᱵᱷᱟᱜᱮ ᱠᱚ ᱧᱟᱢᱟ ᱥᱚᱨᱠᱟᱨ ᱡᱩᱫᱤᱩ ᱮᱢᱟᱣ ᱠᱚᱣᱟ ᱛᱟᱦᱚᱞᱮ ᱱᱩᱠᱩ ᱦᱚᱸ ᱵᱮᱥ ᱵᱷᱟᱜᱮ ᱠᱚ ᱠᱷᱮᱞᱟ